ᱪᱮᱫᱟᱜ ᱥᱮ ᱱᱤᱭᱟᱹ ᱯᱟᱹᱨᱥᱤ ᱫᱚ ᱥᱚᱝᱥᱠᱨᱤᱛ ᱤᱝᱨᱮᱡᱤ ᱞᱮᱠᱟ ᱜᱮ ᱥᱠᱩᱞ ᱥᱠᱩᱞ ᱜᱮ ᱡᱩᱫᱤ ᱯᱚᱨᱪᱟᱣ ᱛᱟᱦᱮᱸ ᱠᱚᱜᱼᱟ ᱡᱷᱚᱛᱚ ᱡᱟᱹᱛᱤ ᱜᱮ ᱤᱝᱞᱤᱥ ᱤᱝᱨᱮᱡᱤ ᱛᱮᱜᱮ ᱠᱚ ᱨᱚᱲᱟ ᱚᱱᱟᱠᱟ ᱥᱟᱶᱛᱟᱲᱤ ᱯᱟᱹᱨᱥᱤ ᱦᱚᱸ ᱡᱩᱫᱤ ᱥᱠᱩᱞ ᱥᱠᱩᱞ ᱯᱚᱴᱷᱚᱱ ᱯᱟᱴᱷᱚᱱ ᱨᱮᱭᱟᱜ ᱡᱩᱫᱤ ᱵᱮᱵᱚᱥᱛᱟ ᱛᱟᱦᱮᱸ ᱠᱚᱜᱼᱟ ᱛᱟᱦᱚᱞᱮ ᱱᱚᱶᱟ ᱥᱟᱶᱛᱟᱲᱤ ᱯᱟᱹᱨᱥᱤᱫᱚ ᱵᱟᱝ ᱟᱫ ᱤᱫᱤ ᱠᱚᱜᱼᱟ ᱪᱚᱞᱛᱤ ᱜᱮ ᱛᱟᱦᱮᱸ ᱪᱟᱞᱟᱣ ᱠᱚᱜᱼᱟ